ᱱᱚᱣᱟ ᱴᱚᱴᱷᱟ ᱢᱮᱱᱟᱜ ᱜᱮᱭᱟ ᱯᱩᱨᱩᱞᱤᱭᱟᱹ ᱡᱮᱞᱟᱨᱮ ᱟᱹᱰᱤᱜᱟᱱ ᱢᱮᱱᱟᱜ ᱜᱮᱭᱟ ᱡᱮᱢᱚᱱ ᱯᱟᱧᱪᱮᱛ ᱵᱩᱨᱩ ᱢᱮᱱᱟᱜᱼᱟ ᱱᱚᱛᱮ ᱜᱳᱵᱟᱠ ᱢᱮᱱᱟᱜᱼᱟ ᱛᱟᱯᱚᱨ ᱟᱹᱰᱤ ᱟᱹᱰᱤᱜᱟᱱᱜᱮ ᱱᱤᱭᱟᱹ ᱴᱚᱴᱷᱟ ᱨᱮᱠᱚ ᱦᱟᱹᱡᱩᱜᱼᱟ ᱫᱟᱬᱟᱱ ᱫᱤᱠᱩ ᱯᱩᱥᱤ ᱥᱟᱶᱛᱟᱞ ᱡᱚᱛᱚ ᱠᱚᱜᱮ

ᱵᱟᱜᱷᱢᱩᱱᱰᱤ ᱚᱡᱳᱫᱽᱫᱷᱟ ᱯᱟᱦᱟᱲ ᱱᱤᱭᱟᱹ ᱠᱚᱜᱮ ᱟᱨᱦᱚᱸ ᱟᱭᱢᱟ ᱟᱭᱢᱟ ᱴᱚᱴᱷᱟ ᱢᱮᱱᱟᱜᱼᱟ ᱛᱚ ᱟᱹᱰᱤ ᱟᱹᱰᱤ ᱧᱮᱧᱮᱞ ᱠᱚ ᱦᱤᱡᱩᱜᱼᱟ ᱱᱤᱭᱟᱹ ᱠᱚ ᱠᱟᱛᱷᱟ ᱢᱮᱱᱟᱛᱮᱫ ᱜᱤᱧ ᱢᱩᱪᱟᱹᱫ ᱮᱫᱟ